ᱴᱚᱴᱷᱟ ᱥᱟᱶᱦᱮᱫ ᱩᱛᱷᱱᱟᱹᱣ ᱨᱮ ᱥᱮᱹᱨᱮᱹᱧ ᱨᱮᱭᱟᱜ ᱮᱱᱮᱢ ᱫᱚ ᱟᱹᱰᱤ ᱜᱮ ᱢᱮᱱᱟᱜ ᱟᱠᱟᱫᱟ ᱥᱮᱹᱨᱮᱹᱧ ᱛᱟᱞᱟ ᱛᱮᱜᱮ ᱥᱟᱶᱦᱮᱫ ᱫᱚ ᱥᱟᱵ ᱫᱚᱦᱚ ᱢᱮᱱᱟᱜ ᱟᱠᱟᱫᱟ ᱥᱮᱹᱨᱮᱹᱧ ᱨᱮᱭᱟᱜ ᱟᱥᱚᱞ ᱛᱮᱛᱮᱫ ᱥᱟᱶᱦᱮᱫ ᱫᱚ ᱠᱟᱱᱟ ᱥᱮᱹᱨᱮᱹᱧ ᱨᱮᱜᱮ ᱢᱟᱹᱱᱢᱤᱭᱟᱜ ᱥᱩᱠ ᱫᱩᱠ ᱨᱟᱹᱥᱠᱟᱹ ᱨᱚᱢᱚᱡᱽ ᱱᱟᱜᱟᱢ ᱟᱜᱟᱢ ᱫᱤᱥ ᱦᱩᱫᱤᱥ ᱠᱟᱛᱷᱟ ᱠᱚ ᱢᱮᱱᱟᱜ ᱟᱠᱟᱫᱟ ᱟᱨ ᱟᱵᱚ ᱱᱚᱣᱟ ᱥᱮᱹᱨᱮᱹᱧ ᱢᱚᱪᱟ ᱢᱚᱪᱟ ᱛᱮᱵᱚᱱ ᱪᱟᱨᱪᱟᱣᱮᱫᱟ ᱵᱷᱤᱱᱟᱹ ᱵᱷᱤᱱᱟᱹ ᱴᱚᱴᱷᱟ ᱨᱮ ᱵᱷᱮᱜᱟᱨ ᱞᱮᱠᱟᱛᱮ ᱱᱚᱣᱟ ᱠᱟᱛᱮᱫ ᱥᱮᱹᱨᱮᱹᱧ ᱛᱟᱞᱟ ᱛᱮ ᱢᱤᱫ ᱴᱚᱴᱷᱟ ᱥᱟᱶᱦᱮᱫ ᱨᱮᱱᱟᱜ ᱩᱛᱷᱱᱟᱹᱣ ᱫᱚ ᱦᱩᱭᱩᱜ ᱠᱟᱱᱟ ᱚᱱᱟ ᱠᱷᱟᱹᱛᱤᱨ ᱴᱚᱴᱷᱟ ᱥᱟᱶᱦᱮᱫ ᱥᱟᱢᱵᱷᱲᱟᱣ ᱨᱮ ᱥᱮᱹᱨᱮᱹᱧ ᱨᱮᱭᱟᱜ ᱮᱱᱮᱢ ᱫᱚ ᱢᱮᱱᱟᱜ ᱟ ᱤᱧ ᱫᱚ ᱫᱤᱱᱟᱹᱢ ᱢᱤᱫᱴᱟᱝ ᱠᱟᱛᱮᱫ ᱜᱮ ᱥᱮᱹᱨᱮᱹᱧ ᱮ ᱥᱚᱲᱠᱚᱭᱮᱫᱟ